ᱤᱧ ᱨᱮᱱ ᱚᱲᱟᱜ ᱦᱚᱲ ᱥᱟᱶ ᱥᱮ ᱜᱟᱛᱮ ᱠᱚ ᱥᱟᱶᱛᱮ ᱵᱤᱨ ᱥᱳᱲᱮ ᱪᱟᱞᱟᱜ ᱫᱚ ᱮᱠᱟᱞ ᱜᱤᱧ ᱠᱩᱥᱤᱭᱟᱜᱼᱟ ᱟᱨ ᱱᱚᱣᱟ ᱵᱤᱨ ᱥᱳᱲᱮ ᱫᱚ ᱜᱟᱰᱟ ᱫᱷᱟᱨᱮ ᱨᱤᱧ ᱪᱟᱞᱟᱣ ᱞᱮᱱᱠᱷᱟᱱ ᱟᱹᱰᱤ ᱨᱟᱹᱥᱠᱟᱹ ᱜᱮ ᱵᱩᱡᱷᱟᱹᱜᱼᱟ ᱟᱨ ᱜᱟᱰᱟ ᱫᱷᱟᱨᱮ ᱨᱮ ᱫᱟᱨᱮ ᱩᱢᱩᱞ ᱨᱮ ᱡᱤᱨᱟᱹᱣ ᱚᱠᱛᱚᱨᱮ ᱮᱱᱮᱡ ᱥᱮᱨᱮᱧ ᱡᱚᱫᱤ ᱦᱩᱭᱩᱜᱼᱟ ᱵᱤᱨ ᱥᱳᱲᱮᱨᱮ ᱪᱟᱞᱟᱣ ᱠᱟᱛᱮᱜ ᱛᱟᱦᱞᱮ ᱤᱧ ᱟᱹᱰᱤ ᱨᱟᱹᱥᱠᱟᱹᱧ ᱵᱩᱡᱷᱟᱹᱣ ᱜᱮᱭᱟ